ᱟᱹᱰᱤ ᱜᱚᱴᱟᱝ ᱡᱟᱭᱜᱟ ᱨᱮᱜᱮ ᱱᱚᱝᱠᱟ ᱦᱩᱭᱩᱜᱼᱟ ᱡᱮ ᱡᱟᱦᱟᱴᱟᱜ ᱜᱟᱹᱰᱤ ᱵᱚᱱ ᱨᱤᱡᱟᱹᱵᱽ ᱠᱟᱜ ᱜᱮ ᱟᱨ ᱨᱤᱡᱟᱹᱵᱽ ᱠᱟᱛᱮ ᱟᱵᱚ ᱫᱚ ᱚᱱᱟ ᱜᱟᱹᱰᱤ ᱫᱚ ᱞᱟᱦᱟ ᱠᱟᱛᱮ ᱫᱚ ᱵᱟᱵᱚᱱ ᱮᱞ ᱠᱟᱜᱼᱟ ᱡᱮ ᱚᱱᱟ ᱜᱟᱹᱰᱤ ᱨᱮᱱᱟᱜ ᱡᱚᱛᱚᱱᱟᱜ ᱴᱷᱤᱠᱼᱴᱷᱟᱠ ᱢᱮᱱᱟᱜᱼᱟ ᱥᱮ ᱵᱟᱝ ᱚᱱᱟ ᱨᱮᱭᱟᱜ ᱜᱮᱭᱟᱨ ᱠᱚ ᱴᱷᱤᱠᱼᱴᱷᱟᱠ ᱢᱮᱱᱟᱜᱼᱟ ᱥᱮ ᱵᱟᱝ ᱤᱧᱡᱤᱱ ᱠᱚ ᱴᱷᱤᱠ ᱢᱮᱱᱟᱜᱼᱟ ᱥᱮ ᱵᱟᱝ ᱥᱤᱴ ᱠᱚ ᱴᱷᱤᱠᱼᱴᱷᱟᱠ ᱢᱮᱱᱟᱜᱼᱟ ᱥᱮ ᱵᱟᱝ ᱚᱛᱷᱚᱪᱚ ᱟᱵᱚ ᱰᱨᱟᱭᱵᱷᱟᱨ ᱠᱚᱣᱟ ᱡᱮ ᱜᱟᱹᱰᱤ ᱪᱮᱫᱞᱮᱠᱟ ᱢᱮᱱᱟᱜᱼᱟ ᱩᱱᱠᱩ ᱫᱚ ᱟᱠᱚᱣᱟᱜ ᱴᱟᱠᱟ ᱦᱩᱭᱩᱜ ᱵᱟᱠᱷᱨᱟ ᱛᱮ ᱱᱠᱩ ᱫᱚ ᱟᱹᱰᱤ ᱜᱟᱱ ᱟᱹᱰᱤ ᱵᱮᱥ ᱠᱚ ᱞᱟᱹᱭᱮᱫ ᱠᱟᱱ ᱛᱟᱦᱮᱸᱡ ᱢᱟᱱᱮ ᱳᱠᱮ ᱳᱠᱮ ᱢᱟᱱᱮ ᱱᱳ ᱯᱨᱳᱵᱞᱮᱢ ᱠᱳᱱᱳ ᱴᱮᱱᱥᱮᱱ ᱜᱮ ᱵᱟᱹᱱᱩᱜᱼᱟ ᱢᱮᱱᱠᱷᱟᱱ ᱟᱵᱚ ᱡᱤᱢᱱᱤ ᱜᱮ ᱟᱵᱚ ᱵᱚᱱ ᱪᱟᱞᱟᱜᱼᱟ ᱚᱱᱟ ᱜᱟᱹᱰᱤ ᱨᱮ ᱫᱮᱡ ᱠᱟᱛᱮ ᱵᱚᱱ ᱡᱚᱠᱷᱚᱱ ᱵᱚᱱ ᱥᱮᱱᱚᱜ ᱠᱟᱱᱟ ᱦᱟᱸᱜ ᱩᱱ ᱱᱟᱱᱟ ᱨᱚᱠᱚᱢ ᱯᱨᱳᱵᱞᱮᱢ ᱵᱚᱱ ᱧᱮᱞ ᱧᱟᱢᱮᱫᱟ ᱚᱠᱟᱴᱟᱜ ᱜᱟᱹᱰᱤ ᱨᱮᱱᱟᱜ ᱫᱚ ᱦᱚᱨᱚᱱ ᱵᱟᱭ ᱠᱟᱹᱢᱤᱭᱮᱫᱟ ᱚᱠᱟᱴᱟᱜ ᱜᱟᱹᱰᱤ ᱨᱮᱱᱟᱜ ᱫᱚ ᱵᱨᱮ ᱠ ᱜᱮ ᱵᱟᱹᱱᱩᱜᱼᱟ ᱡᱮ ᱠᱟᱹᱴᱤᱡ ᱫᱷᱤᱨᱮ ᱫᱷᱤᱨᱮ ᱥᱟᱵ ᱫᱟᱭ ᱚᱠᱟᱴᱟᱜ ᱜᱟᱹᱲᱤ ᱨᱮᱱᱟᱜ ᱫᱚ ᱟᱨ ᱪᱮᱫ ᱞᱮᱠᱟᱧ ᱞᱟᱹᱭᱟ ᱚᱠᱟᱴᱟᱜ ᱴᱟᱭᱮᱨ ᱨᱮ ᱦᱟᱣᱟ ᱜᱮ ᱵᱟᱹᱱᱩᱜᱼᱟ ᱦᱮᱸ ᱥᱮ ᱟᱛᱨᱟ ᱫᱩᱨᱟᱹ ᱪᱟᱞᱟᱣ ᱠᱟᱛᱮ ᱜᱮ ᱪᱟᱬ ᱪᱟᱬ ᱢᱮᱥᱤᱱ ᱵᱚᱱᱫᱚᱜ ᱠᱟᱱ ᱛᱟᱭᱟ ᱚᱱᱟ ᱩᱱ ᱥᱚᱢᱚᱭ ᱫᱚ ᱟᱵᱚ ᱦᱚᱲᱟᱜ ᱴᱟᱴᱠᱟ ᱜᱮ ᱨᱟᱹᱜᱤ ᱜᱚᱫᱚᱜᱼᱟ ᱚᱱᱟ ᱫᱚ ᱨᱟᱹᱜᱤ ᱨᱮᱱᱟᱜ ᱠᱟᱛᱷᱟ ᱦᱚᱸ ᱠᱟᱱ ᱜᱮᱭᱟ ᱡᱮᱢᱚᱱ ᱩᱱᱫᱚ ᱢᱮᱛᱟ ᱠᱚᱣᱟᱭ ᱡᱟᱸᱦᱟᱭ ᱰᱨᱟᱭᱵᱟᱨ ᱥᱮ ᱠᱚᱱᱴᱮᱠ ᱠᱟᱜ ᱩᱱᱤᱭ ᱵᱩᱡᱟ ᱟᱢᱟᱜ ᱫᱚ ᱵᱩᱫᱽᱫᱤ ᱢᱮᱱᱟᱜ ᱛᱟᱢᱟ ᱥᱮ ᱮᱢᱟᱱ ᱵᱟᱹᱱᱩᱜ ᱛᱟᱢᱟ ᱟᱞᱮ ᱡᱮ ᱱᱚᱝᱠᱟᱹ ᱱᱩᱱᱟᱹᱜ ᱠᱚᱥᱴᱚ ᱠᱟᱛᱮ ᱟᱢᱟᱜ ᱜᱟᱹᱰᱤ ᱞᱮ ᱩᱱᱟᱹᱜ ᱯᱟᱹᱛᱭᱟᱹᱣ ᱠᱟᱛᱮ ᱞᱮ ᱠᱚᱨᱟᱣ ᱠᱮᱫ ᱛᱟᱢᱟ ᱱᱤᱛᱚᱜ ᱟᱢᱟᱜ ᱜᱟᱹᱰᱤ ᱨᱮᱱᱟᱜ ᱦᱟᱱᱟ ᱵᱟᱝ ᱜᱟᱹᱰᱤ ᱵᱟᱹᱲᱤᱡ ᱜᱮᱛᱟᱢᱟ ᱥᱤᱴ ᱚᱲᱮᱡ ᱜᱮᱛᱟᱢᱟ ᱥᱮ ᱦᱚᱨᱚᱱ ᱵᱟᱭ ᱠᱟᱹᱢᱤᱭᱮᱫ ᱛᱟᱢᱟ ᱱᱚᱣᱟ ᱠᱚᱫᱚ ᱪᱮᱫ ᱫᱚᱠᱟᱨ ᱛᱟᱦᱮᱠᱟᱱᱟ ᱟᱢ ᱛᱚᱢ ᱢᱮᱱ ᱫᱟᱲᱮᱭᱟᱞᱮ ᱠᱮᱭᱟ ᱤᱧ ᱴᱷᱮᱡ ᱜᱟᱹᱰᱤ ᱢᱮᱱᱟᱜᱼᱟ ᱡᱟᱦᱟᱱᱟᱜ ᱫᱚ ᱟᱯᱮ ᱦᱳᱭᱛᱳ ᱚᱵᱷᱟᱵ ᱨᱮᱯᱮ ᱢᱮᱱᱟ ᱛᱟᱦᱞᱮᱠᱷᱟᱱ ᱤᱧ ᱫᱚ ᱵᱩᱡ ᱫᱟᱲᱮᱭᱟᱜ ᱠᱟᱹᱱᱟᱹᱧ ᱢᱮᱱᱠᱷᱟᱱ ᱤᱧᱟᱹᱜ ᱜᱟᱹᱰᱤ ᱨᱮ ᱱᱟᱣᱟ ᱱᱟᱣᱟ ᱠᱚ ᱯᱨᱚᱵᱞᱮᱢ ᱠᱚ ᱢᱮᱱᱟᱜ ᱛᱤᱧᱟ ᱢᱮᱱᱠᱷᱟᱱ ᱩᱱᱠᱩ ᱦᱚᱲᱫᱚ ᱚᱝᱠᱟ ᱫᱚ ᱵᱟᱝ ᱠᱚ ᱞᱟᱹᱭ ᱥᱟᱰᱮᱭᱟᱵᱚᱱᱟ ᱚᱱᱟᱛᱮ ᱟᱵᱚ ᱦᱚᱸ ᱟᱹᱰᱤ ᱜᱚᱴᱟᱝ ᱵᱚᱱ ᱨᱟᱸᱜᱟᱣ ᱜᱚᱫᱚᱜᱼᱟ